ᱵᱮᱝᱜᱚᱞ ᱨᱮ ᱥᱟᱱᱛᱟᱲ ᱜᱟᱛᱟᱠᱟᱜ ᱫᱚ ᱟᱭᱢᱟ ᱞᱮᱠᱟᱱ ᱜᱮ ᱞᱟᱹᱠᱛᱤᱭᱟᱱ ᱞᱟᱠᱪᱟᱨ ᱥᱮᱨᱣᱟ ᱥᱮ ᱟᱹᱨᱤᱼᱪᱟᱹᱞᱤ ᱫᱚ ᱢᱮᱱᱟᱜ ᱟᱠᱟᱜᱼᱟ ᱛᱚ ᱚᱱᱟ ᱠᱚ ᱢᱩᱫᱽ ᱨᱮ ᱢᱟᱬᱟᱝ ᱥᱮ ᱡᱚᱛᱚ ᱠᱷᱚᱱ ᱞᱟᱹᱴᱩᱣᱟᱱ ᱞᱟᱹᱠᱛᱤᱭᱟᱱ ᱞᱟᱠᱪᱟᱨ ᱫᱚ ᱢᱤᱫᱴᱟᱝ ᱦᱩᱭᱩᱜ ᱠᱟᱱᱟ ᱫᱟᱸᱥᱟᱭ ᱵᱟᱝ ᱫᱟᱸᱥᱟᱭ ᱵᱚᱸᱜᱟ ᱡᱟᱦᱟᱸ ᱫᱚ ᱟᱥᱤᱱ ᱠᱟᱨᱛᱤᱠ ᱪᱟᱸᱫᱚ ᱨᱮ ᱦᱩᱩᱜ ᱠᱟᱱᱟ ᱟᱨ ᱚᱱᱠᱟ ᱞᱮᱠᱟ ᱟᱨᱦᱚᱸ ᱟᱭᱢᱟ ᱞᱟᱹᱠᱛᱤᱭᱟᱱ ᱞᱟᱠᱪᱟᱨ ᱢᱮᱱᱟᱜᱼᱟ ᱚᱱᱟ ᱠᱚ ᱫᱚ ᱦᱩᱭᱩᱜ ᱠᱟᱱᱟ ᱵᱟᱦᱟ ᱥᱚᱨᱦᱟᱭ ᱢᱟᱜ ᱢᱚᱬᱮ ᱮᱨᱚᱜ ᱱᱚᱝᱠᱟ ᱛᱚ ᱚᱱᱟ ᱠᱚ ᱡᱚᱛᱚ ᱜᱤ ᱞᱟᱹᱠᱛᱤᱭᱟᱱ ᱞᱟᱠᱪᱟᱨ ᱥᱮ ᱟᱹᱨᱤᱼᱪᱟᱹᱞᱤ ᱠᱟᱱᱟ ᱛᱚ ᱱᱚᱣᱟ ᱠᱚᱫᱚ ᱥᱟᱱᱛᱟᱲ ᱜᱟᱛᱟᱠ ᱨᱮ ᱧᱮᱞᱧᱟᱢᱚᱜᱼᱟ